ᱤᱧ ᱢᱤᱫᱴᱮᱱ ᱤᱧᱟᱜ ᱠᱩᱥᱤ ᱢᱤᱫᱴᱮᱱ ᱯᱚᱛᱚᱵ ᱢᱮᱱᱟᱜ ᱟᱠᱟᱫᱟ ᱡᱟᱦᱟᱸ ᱫᱚ ᱤᱧ ᱟᱭᱢᱟ ᱫᱷᱟᱣ ᱤᱧ ᱯᱟᱲᱦᱟᱣ ᱟᱠᱟᱫᱟ ᱚᱱᱟ ᱯᱚᱛᱚᱵ ᱨᱮᱭᱟᱜ ᱧᱩᱛᱩᱢ ᱫᱚ ᱦᱩᱭᱩᱜ ᱠᱟᱱᱟ ᱚᱡᱚᱭ ᱜᱟᱰᱟ ᱰᱷᱤᱯ ᱨᱮ ᱚᱞ ᱟᱠᱟᱫᱟᱭ ᱱᱤᱛᱷᱤᱱᱤᱭᱟᱱ ᱢᱩᱨᱢᱩ ᱱᱚᱣᱟ ᱯᱚᱛᱚᱱ ᱤᱧ ᱟᱭᱢᱟ ᱫᱷᱟᱣ ᱤᱧ ᱯᱟᱲᱦᱟᱣ ᱟᱠᱟᱫ ᱨᱮᱦᱚᱸ ᱟᱨᱦᱚᱸ ᱱᱚᱣᱟ ᱯᱚᱛᱚᱵ ᱯᱟᱲᱦᱟᱣ ᱥᱟᱱᱟᱹᱧ ᱠᱟᱱᱟ ᱪᱮᱫᱟᱜ ᱥᱮ ᱵᱟᱝ ᱢᱟ ᱚᱱᱟ ᱯᱚᱛᱚᱵ ᱨᱮ ᱯᱷᱮᱰᱟᱛ ᱠᱷᱚᱱᱟᱜ ᱢᱩᱪᱟᱹᱫ ᱫᱷᱟᱹᱵᱤᱡ ᱟᱹᱰᱤ ᱱᱟᱯᱟᱭ ᱛᱮ ᱮᱫ ᱜᱟᱵᱟᱱ ᱢᱮᱱᱟᱜ ᱟᱠᱟᱫᱟ ᱠᱟᱦᱟᱱᱤ ᱱᱚᱣᱟ ᱚᱡᱚᱭ ᱜᱟᱰᱟ ᱰᱷᱤᱯ ᱨᱮ ᱜᱟᱢᱟᱢ ᱨᱮ ᱟᱹᱰᱤ ᱟᱹᱰᱤ ᱱᱟᱯᱟᱭ ᱛᱮ ᱢᱤᱫ ᱠᱟᱦᱟᱱᱤ ᱢᱮᱱᱟᱜ ᱟᱠᱟᱫᱟ ᱚᱱᱟ ᱠᱟᱦᱟᱱᱤ ᱮᱛᱚᱦᱚᱵᱚᱜᱼᱟ ᱚᱡᱚᱭ ᱜᱟᱰᱟ ᱰᱷᱤᱯ ᱨᱮ ᱟᱨ ᱢᱩᱪᱟᱹᱫ ᱦᱚᱸ ᱚᱡᱚᱭ ᱜᱟᱰᱟ ᱰᱷᱤᱯ ᱨᱮ ᱚᱱᱟ ᱠᱟᱦᱟᱱᱤ ᱨᱮ ᱯᱮᱭᱟ ᱠᱮᱨᱮᱠᱴᱟᱨ ᱢᱮᱱᱟᱜ ᱟᱠᱟᱫ ᱠᱚᱣᱟ ᱩᱱᱠᱩᱣᱟᱜ ᱡᱚᱭᱚᱱ ᱜᱮ ᱚᱱᱟ ᱚᱡᱚᱭ ᱜᱟᱰᱟ ᱰᱷᱤᱯ ᱠᱟᱦᱟᱱᱤ ᱛᱟᱞᱟᱛᱮ ᱜᱟᱜ ᱜᱟᱵᱟᱱᱟᱠᱟ ᱚᱱᱟ ᱠᱷᱟᱹᱛᱤᱨ ᱛᱮ ᱚᱱᱟ ᱠᱟᱦᱟᱱᱤ ᱟᱭᱢᱟ ᱫᱷᱟᱣ ᱤᱧ ᱯᱟᱲᱦᱟᱣ ᱟᱠᱟᱫ ᱨᱮᱦᱚᱸ ᱱᱮᱛᱟᱨ ᱦᱚᱸ ᱚᱱᱟ ᱯᱚᱛᱚᱵ ᱯᱟᱲᱦᱟᱣ ᱥᱟᱱᱟᱹᱧᱟ ᱤᱧᱫᱚ ᱢᱤᱫᱴᱮᱱ ᱥᱤᱱᱮᱢᱟ ᱵᱟᱹᱧ ᱥᱤᱱᱮᱢᱟ ᱟᱠᱟᱫᱟ ᱤᱧ ᱫᱚ ᱥᱤᱱᱮᱢᱟ ᱥᱮ ᱮᱞᱵᱟᱢ ᱠᱚᱦᱚᱸ ᱵᱟᱹᱧ ᱠᱚᱨᱟᱣ ᱟᱠᱟᱫᱟ